ᱠᱚᱵᱷᱤᱴ ᱡᱚᱠᱷᱮᱡ ᱫᱚ ᱟᱹᱰᱤ ᱦᱚᱲ ᱫᱚ ᱦᱟᱞᱚᱛ ᱨᱮᱜᱮᱠᱩ ᱛᱟᱦᱮᱸ ᱠᱟᱱᱟ ᱦᱟᱸᱥᱯᱟᱛᱟᱞ ᱠᱩ ᱛᱟᱦᱮᱸ ᱠᱟᱱᱟ ᱡᱟᱦᱟᱸ ᱯᱩᱭᱞᱩ ᱠᱩ ᱨᱩᱣᱟᱜ ᱠᱟᱱᱛᱟᱦᱮᱱᱟ ᱩᱱᱠᱩ ᱤᱫᱤᱨᱮᱭᱟᱜ ᱴᱷᱟᱶ ᱵᱟᱝ ᱛᱟᱦᱮᱸ ᱠᱟᱱᱟ ᱦᱟᱸᱥᱯᱟᱛᱟᱞ ᱠᱚᱨᱮ ᱠᱚᱥᱴᱚᱜᱤ ᱛᱟᱦᱮᱸ ᱠᱟᱱᱟ ᱟᱨ ᱦᱚᱥᱯᱤᱴᱟᱞ ᱠᱚᱨᱮᱫᱚ ᱰᱟᱠᱴᱟᱨ ᱠᱩ ᱧᱮᱞᱮᱫ ᱠᱚᱣᱟ ᱨᱟᱱ ᱫᱚ ᱟᱯᱱᱟᱨ ᱛᱮᱜᱤ ᱠᱤᱨᱤᱧ ᱦᱩᱭᱩᱜ ᱠᱟᱱᱟ ᱵᱷᱟᱜᱤ ᱫᱚ ᱵᱟᱝ ᱦᱩᱭᱩᱜ ᱠᱟᱱᱟ ᱛᱚᱵᱮ ᱮᱱᱦᱚᱸ ᱵᱤᱨᱵᱷᱩᱢ ᱨᱮᱫᱚ ᱨᱩᱣᱟᱹ ᱞᱮᱱᱠᱷᱟᱡ ᱞᱮ ᱦᱟᱸᱥᱯᱟᱛᱟᱞ ᱪᱟᱞᱟᱣ ᱞᱮᱱᱠᱷᱟᱡ ᱫᱚ ᱧᱟᱢᱚᱜ ᱠᱟᱱ ᱜᱮᱭᱟ ᱦᱚᱲ ᱫᱚ ᱵᱟᱠᱩ ᱞᱟᱜᱟᱭᱮᱫ ᱠᱚᱣᱟ ᱵᱷᱚᱨᱛᱤ ᱫᱚᱠᱚ ᱵᱷᱚᱨᱛᱤᱭᱮᱫ ᱠᱩ ᱜᱮᱭᱟ